ᱟᱞᱮ ᱟᱛᱳ ᱨᱮ ᱢᱤᱫ ᱴᱟᱱ ᱡᱩᱣᱟᱹᱱ ᱠᱚᱲᱟ ᱜᱤᱫᱽᱨᱟᱹ ᱟᱞᱮᱭᱟᱜ ᱵᱟᱸᱫᱽ ᱯᱩᱠᱷᱨᱤ ᱨᱮ ᱩᱱᱩᱢ ᱜᱚᱡ ᱮᱱᱟ ᱚᱡᱮ ᱫᱚ ᱦᱩᱭᱩᱜ ᱠᱟᱱᱟ ᱟᱞᱮ ᱟᱛᱳ ᱨᱮ ᱢᱤᱫ ᱴᱟᱱ ᱵᱟᱯᱞᱟ ᱚᱲᱟᱜ ᱛᱟᱦᱮᱸ ᱠᱟᱱᱟ ᱟᱨ ᱥᱟᱶᱛᱮ ᱡᱚᱴᱟ ᱠᱚᱦᱚᱸ ᱠᱚ ᱛᱟᱦᱮᱸ ᱠᱟᱱᱟ ᱟᱨ ᱚᱱᱟ ᱯᱩᱠᱷᱨᱤ ᱨᱮ ᱛᱩᱯᱩᱱ ᱠᱚ ᱥᱮᱱ ᱞᱮᱱᱟ ᱟᱨ ᱚᱱᱟ ᱯᱩᱠᱷᱨᱤ ᱨᱮ ᱛᱳᱯᱳ ᱛᱳᱯᱳ ᱛᱮᱜᱮ ᱩᱱᱤ ᱡᱩᱣᱟᱹᱱ ᱠᱚᱲᱟ ᱜᱤᱫᱽᱨᱟᱹ ᱫᱚᱭ ᱩᱱᱩᱢ ᱜᱚᱡ ᱮᱱᱟᱭ ᱟᱨ ᱯᱟᱸᱡᱟ ᱯᱟᱸᱡᱟ ᱛᱮᱦᱚᱸ ᱵᱟᱝ ᱠᱚ ᱧᱟᱢᱮ ᱠᱟᱱ ᱛᱟᱦᱮᱱᱟ ᱛᱟᱭᱚᱢ ᱛᱮ ᱯᱟᱸᱡᱟ ᱧᱟᱢ ᱠᱟᱛᱮ ᱚᱲᱟᱜ ᱛᱮᱠᱚ ᱟᱹᱜᱩ ᱠᱮᱫᱮᱭᱟ